ᱮᱱᱮᱡ ᱥᱮᱨᱮᱧ ᱫᱚ ᱡᱮᱢᱚᱱ ᱡᱟᱦᱟᱸᱨᱮ ᱡᱚᱛᱚ ᱦᱚᱲ ᱠᱚ ᱡᱟᱣᱨᱟᱜᱼᱟ ᱨᱩᱼᱨᱚᱢᱚᱡ ᱨᱩᱥᱤᱠᱟ ᱞᱮᱠᱟᱛᱮ ᱡᱟᱦᱟᱸᱭ ᱡᱮᱢᱚᱱ ᱱᱮᱛᱟᱨ ᱨᱩ ᱨᱩᱥᱤᱠᱟ ᱨᱟᱹᱥᱠᱟᱹ ᱜᱮ ᱡᱮᱢᱚᱱᱮ ᱨᱩᱭᱟ ᱡᱮᱢᱚᱱ ᱨᱩ ᱥᱟᱶᱛᱮ ᱞᱩᱦᱩᱠᱛᱟᱲ ᱚᱱᱠᱟᱜᱮ ᱡᱮᱢᱚᱱ ᱠᱩᱲᱤ ᱦᱚᱯᱚᱱ ᱦᱚᱸ ᱥᱮᱨᱮᱧ ᱠᱚ ᱛᱮᱞᱟᱭᱟ ᱡᱟᱦᱟᱸᱭ ᱛᱮᱞᱟ ᱫᱟᱲᱮᱭᱟᱜᱼᱟ ᱢᱟᱱᱮ ᱪᱮᱦᱨᱟ ᱚᱱᱠᱟᱜᱮ ᱮᱱᱮᱡ ᱥᱮᱨᱮᱧ ᱫᱚ ᱵᱟᱪᱷᱟᱣ ᱦᱩᱭᱩᱜᱼᱟ ᱱᱮᱛᱟᱨ ᱡᱩᱜᱽ ᱨᱮᱢᱟ ᱡᱟᱦᱟᱸᱭ ᱥᱟᱡ ᱥᱟᱯᱲᱟᱣ ᱠᱟᱛᱮᱢ ᱨᱩᱼᱡᱟᱹᱱᱤ ᱞᱩᱦᱩᱠ ᱮᱢᱚᱱ ᱡᱟᱦᱟᱸ ᱞᱮᱠᱟ ᱠᱚ ᱥᱮᱨᱮᱧᱟ ᱟᱨ ᱚᱱᱠᱟᱜᱮ ᱩᱱᱠᱩ ᱠᱩᱲᱤ ᱦᱚᱯᱚᱱ ᱠᱚ ᱛᱮᱞᱟ ᱫᱟᱲᱮᱭᱟᱜᱼᱟ ᱮᱱᱠᱷᱟᱱ ᱫᱚ ᱮᱱᱮᱡ ᱥᱮᱨᱮᱧ ᱦᱚᱸ ᱥᱮᱨᱮᱧ ᱦᱮᱯᱨᱟᱣ ᱦᱚᱸ ᱚᱱᱠᱟᱜᱮ ᱵᱟᱪᱷᱟᱣ ᱦᱩᱭᱩᱜᱼᱟ ᱡᱮᱢᱚᱱ ᱡᱟᱦᱟᱸ ᱞᱮᱠᱟ ᱥᱮᱨᱮᱧᱟᱠᱚ ᱚᱱᱠᱟᱜᱮ ᱟᱡ ᱨᱟᱦᱟ ᱦᱚᱭ ᱦᱟᱛᱟᱣ ᱫᱟᱲᱮᱭᱟᱜᱼᱟ ᱨᱟᱦᱟ ᱥᱟᱶ ᱟᱠᱚᱣᱟᱜ ᱨᱟᱦᱟ ᱥᱟᱶᱛᱮ ᱠᱩᱲᱤ ᱦᱚᱯᱚᱱ ᱦᱚᱸ ᱨᱟᱦᱟ ᱠᱚ ᱚᱛᱟ ᱫᱟᱲᱮᱭᱟᱜᱼᱟ ᱚᱱᱠᱟ ᱜᱮᱠᱚ ᱛᱮᱞᱟ ᱫᱟᱲᱮᱭᱟᱜᱼᱟ ᱚᱱᱟ ᱞᱮᱠᱟᱛᱮ ᱚᱱᱠᱟ ᱫᱚ ᱮᱱᱮᱡ ᱥᱮᱨᱮᱧ ᱵᱟᱪᱷᱟᱣ ᱦᱩᱭᱩᱜᱼᱟ ᱢᱤᱫ ᱠᱷᱚᱫ ᱵᱟᱨ ᱠᱷᱚᱫᱮ ᱢᱮᱱ ᱠᱮᱜᱼᱟ ᱠᱷᱟᱱ ᱚᱱᱠᱟᱜᱮ ᱟᱡ ᱦᱚᱸᱭ ᱛᱮᱞᱟ ᱫᱟᱲᱮᱭᱟᱜᱼᱟ